ᱥᱮᱫᱟᱭ ᱫᱚ ᱟᱛᱳ ᱚᱲᱟᱜ ᱨᱮᱫᱚ ᱥᱠᱩᱞ ᱠᱚ ᱵᱟᱝ ᱛᱟᱦᱮᱸ ᱠᱟᱱ ᱛᱮ ᱟᱵᱚᱨᱮᱱ ᱦᱟᱯᱲᱟᱢ ᱠᱚ ᱥᱮ ᱵᱟᱵᱟ ᱛᱟᱠᱚ ᱦᱚᱸ ᱩᱱᱟᱹᱜ ᱫᱚ ᱵᱟᱠᱚ ᱯᱟᱲᱦᱟᱣ ᱟᱠᱟᱫᱟ ᱢᱮᱱᱠᱷᱟᱱ ᱱᱮᱛᱟᱨ ᱫᱚ ᱟᱛᱳ ᱴᱚᱞᱟ ᱨᱮ ᱥᱠᱩᱞ ᱠᱚ ᱵᱮᱱᱟᱣ ᱟᱠᱟᱱ ᱛᱮ ᱱᱮᱛᱟᱨ ᱨᱮᱱ ᱜᱤᱫᱽᱨᱟᱹ ᱠᱚᱫᱚ ᱠᱚ ᱯᱟᱲᱦᱟᱜ ᱠᱟᱱ ᱛᱮ ᱥᱤᱠᱷᱱᱟᱹᱛ ᱦᱚᱸ ᱠᱚ ᱥᱤᱠᱷᱱᱟᱹᱛᱚᱜ ᱠᱟᱱᱟ ᱱᱮᱛᱟᱨ ᱫᱚ ᱟᱛᱳᱼᱴᱚᱞᱟ ᱨᱮᱦᱚᱸ ᱟᱹᱰᱤ ᱟᱭᱢᱟ ᱥᱠᱩᱞ ᱠᱚ ᱵᱮᱱᱟᱜ ᱠᱟᱱᱟ ᱵᱷᱟ ᱜᱤᱼᱵᱷᱟ ᱜᱤ ᱢᱟᱥᱴᱟᱨ ᱢᱮᱰᱟᱢ ᱠᱚ ᱦᱤᱡᱩᱜ ᱠᱟᱱᱟ ᱚᱱᱟᱛᱮ ᱜᱤᱫᱽᱨᱟᱹ ᱠᱚᱦᱚᱸ ᱵᱷᱟ ᱜᱤ ᱥᱤᱠᱷᱱᱟᱹᱛ ᱠᱚ ᱧᱟᱢᱮᱫᱟ ᱵᱷᱟᱜᱮᱼᱵᱷᱟᱜᱮ ᱰᱟᱠᱛᱟᱨ ᱠᱚ ᱵᱮᱱᱟᱜ ᱠᱟᱱᱟ ᱵᱷᱟᱜᱮᱼᱵᱷᱟᱜᱮ ᱢᱟᱥᱴᱟᱨ ᱠᱚ ᱵᱮᱱᱟᱜ ᱠᱟᱱᱟ ᱵᱷᱟᱜᱮᱼᱵᱷᱟᱜᱮ ᱤᱱᱡᱤᱱᱤᱭᱟᱨᱤᱝ ᱠᱚ ᱵᱮᱱᱟᱜ ᱠᱟᱱᱟ ᱵᱷᱟᱜᱮᱼᱵᱷᱟᱜᱮ ᱩᱠᱤᱞ ᱠᱚ ᱵᱮᱱᱟᱜ ᱠᱟᱱᱟ ᱟᱨᱦᱚᱸ ᱚᱱᱠᱟ ᱜᱮ ᱟᱭᱢᱟᱼᱟᱭᱢᱟ ᱵᱷᱟᱜᱮ ᱦᱚᱲ ᱠᱚ ᱵᱮᱱᱟᱜ ᱠᱟᱱᱟ ᱟᱛᱳᱼᱴᱚᱞᱟ ᱨᱮᱱ ᱜᱤᱫᱽᱨᱟᱹ ᱦᱚᱸ ᱤᱧ ᱫᱩᱧ ᱢᱮᱱᱟ ᱟᱨᱦᱚᱸ ᱱᱚᱝᱠᱟ ᱜᱮᱵᱚᱱ ᱞᱟᱦᱟ ᱤᱫᱤᱜ ᱢᱟ ᱟᱨᱚ ᱵᱷᱟᱜᱮᱼᱵᱷᱟᱜᱮ ᱦᱚᱲ ᱵᱚᱱ ᱵᱮᱱᱟᱜ ᱢᱟ